ᱵᱤᱡᱽᱞᱤ ᱟᱪᱪᱷᱟ ᱱᱚᱰᱮ ᱟᱹᱰᱤ ᱢᱩᱥᱠᱤᱞ ᱨᱮᱧ ᱯᱟᱲᱟᱣᱮᱱ ᱫᱚ ᱥᱟᱹᱨᱫᱤ ᱫᱟᱠᱟ ᱩᱛᱩ ᱤᱥᱤᱱ ᱵᱮᱲᱟ ᱨᱮᱜᱮ ᱵᱤᱡᱽᱞᱤ ᱮᱱᱟ ᱱᱤᱛᱚᱜ ᱢᱟ ᱟᱞᱮ ᱢᱟ ᱧᱩᱛ ᱨᱮᱜᱮ ᱢᱮᱱᱟᱜ ᱞᱮᱭᱟ ᱟᱫᱚ ᱟᱯᱮᱴᱷᱮᱡ ᱞᱤᱧ ᱱᱮᱦᱚᱨᱚᱜ ᱠᱟᱱᱟ ᱟᱹᱞᱤᱧ ᱫᱚ ᱱᱟᱦᱟᱜ ᱵᱨᱟᱢᱳᱦᱚᱱ ᱵᱳᱥ ᱜᱚᱨᱟᱢ ᱠᱷᱚᱱ ᱫᱚ ᱱᱟᱦᱟᱜ ᱡᱚᱭ ᱦᱟᱸᱥᱫᱟᱜ ᱞᱤᱝ ᱢᱮᱱᱮᱫᱼᱟ ᱛᱚ ᱵᱤᱡᱽᱞᱤ ᱜᱮ ᱦᱩᱱᱟᱹᱝ ᱪᱮᱫ ᱞᱮᱠᱟᱨᱮ ᱠᱟᱹᱴᱤᱡ ᱫᱷᱚᱲᱟ ᱯᱮ ᱩᱯᱞᱚᱵᱫᱷ ᱧᱚᱜᱼᱟ ᱞᱮᱠᱷᱟᱱ ᱟᱹᱰᱤ ᱱᱟᱯᱟᱭᱚᱜᱼᱟ ᱥᱮ ᱪᱮᱫ ᱞᱮ ᱩᱯᱟᱹᱭᱟ ᱩᱛᱩ ᱢᱟ ᱟᱫᱷᱟᱼᱟᱫᱷᱤᱜᱮ ᱛᱟᱞᱮ ᱤᱥᱤᱱ ᱟᱠᱟᱱᱟ ᱟᱫᱷᱟᱼᱟᱫᱷᱤ ᱢᱟ ᱢᱮᱱᱟᱜ ᱜᱮᱭᱟ ᱟᱨ ᱚᱲᱟᱜ ᱢᱟ ᱛᱟᱞᱮ ᱜᱚᱴᱟ ᱧᱩ ᱛᱮᱱᱟ ᱛᱳ ᱟᱯᱮ ᱜᱮ ᱠᱟᱹᱴᱤᱡ ᱱᱚᱣᱟ ᱨᱮᱭᱟᱜ ᱫᱤᱥᱼᱦᱩᱫᱤᱥ ᱮᱢᱟᱞᱤᱧ ᱯᱮ ᱟᱨ ᱵᱟᱠᱷᱟᱱ ᱫᱚ ᱵᱤᱡᱽᱞᱤ ᱜᱮ ᱥᱚᱸᱜᱮ ᱛᱮ ᱟᱨᱦᱚᱸ ᱱᱚᱰᱮ ᱡᱩᱞ ᱨᱮᱭᱟᱜ ᱪᱮᱥᱴᱟᱭ ᱯᱮ ᱛᱟᱵᱚᱱ ᱟᱨ ᱱᱤᱛᱳᱜ ᱢᱟ ᱛᱟᱲᱟᱛᱟᱲᱤ ᱟᱞᱮ ᱴᱷᱮᱱ ᱱᱟ ᱢᱳᱢᱵᱟᱛᱤ ᱢᱮᱱᱟᱜᱼᱟ ᱱᱟ ᱵᱟᱛᱤ ᱥᱩᱱᱩᱢ ᱢᱮᱱᱟᱜᱼᱟ ᱪᱮᱫ ᱦᱚᱸ ᱵᱟᱹᱱᱩᱜᱼᱟ ᱚᱱᱟᱛᱮᱞᱤᱧ ᱱᱮᱦᱚᱨᱮᱫ ᱵᱮᱱᱟ ᱡᱮ ᱞᱚᱜᱚᱱ ᱫᱷᱟᱨᱟ ᱜᱮ ᱱᱚᱣᱟ ᱵᱟᱹᱛᱤ ᱟᱨᱦᱚᱸ ᱫᱚᱦᱲᱟᱛᱮ ᱡᱩᱲᱟᱹᱣ ᱨᱩᱣᱟᱹᱲ ᱟᱞᱮ ᱯᱮ